ᱟᱛᱳ ᱨᱮᱱᱟᱜ ᱟᱹᱱᱼᱟᱹᱨᱤ ᱵᱮᱱᱟᱣ ᱨᱮᱫᱚ ᱥᱮᱫᱟᱭ ᱦᱟᱯᱲᱟᱢ ᱠᱚ ᱚᱠᱛᱚ ᱨᱮᱫᱚ ᱢᱟᱺᱡᱷᱤ ᱠᱚ ᱯᱟᱨᱟᱱᱤᱠ ᱠᱚ ᱯᱟᱨᱜᱟᱱᱟ ᱠᱚ ᱫᱮᱥ ᱯᱟᱨᱜᱟᱱᱟ ᱠᱚ ᱞᱚᱼᱵᱤᱨ ᱠᱚᱫᱚ ᱠᱚ ᱛᱩᱞᱩᱡ ᱜᱮ ᱟᱹᱱᱼᱟᱹᱨᱤ ᱵᱮᱱᱟᱣ ᱟᱠᱟᱱᱟ ᱟᱨ ᱚᱱᱟ ᱟᱹᱱᱼᱟᱹᱨᱤ ᱜᱮ ᱱᱤᱛ ᱦᱟᱹᱵᱤᱡ ᱦᱚᱸ ᱟᱵᱚ ᱥᱟᱱᱛᱟᱲ ᱥᱟᱶᱛᱟᱨᱮ ᱟᱨᱵᱟᱝ ᱥᱟᱱᱛᱟᱲ ᱵᱤᱨᱟᱹᱫᱽ ᱨᱮ ᱦᱮᱞᱟᱣ ᱪᱟᱞᱟᱜ ᱠᱟᱱ ᱜᱮᱭᱟ ᱡᱟᱦᱟᱸ ᱞᱮᱠᱟ ᱟᱵᱚᱣᱟᱜ ᱟᱹᱱᱼᱟᱹᱨᱤ ᱞᱮᱠᱟᱛᱮ ᱵᱟᱦᱟ ᱵᱟᱯᱞᱟ ᱵᱷᱟᱸᱰᱟᱱ ᱠᱩᱰᱟᱹᱱ ᱯᱚᱨᱚᱵᱽ ᱯᱩᱱᱟᱹᱭ ᱡᱷᱚᱛᱚᱣᱟᱜ ᱥᱮᱫᱟᱭᱟᱜ ᱟᱹᱱᱼᱟᱹᱨᱤ ᱞᱮᱠᱟᱛᱮ ᱜᱮ ᱪᱟᱞᱟᱜ ᱠᱟᱱᱟ ᱤᱠᱷᱟᱹᱱ ᱱᱤᱛᱳᱜᱟᱜ ᱡᱩᱜᱽ ᱨᱮ ᱥᱚᱨᱠᱟᱨᱟᱜ ᱟᱨᱵᱟᱝ ᱯᱚᱧᱪᱟᱭᱮᱛ ᱵᱟᱠᱷᱟᱱ ᱛᱷᱟᱱᱟ ᱟᱨ ᱵᱟᱝᱢᱟ ᱩᱠᱤᱞ ᱠᱚᱣᱟᱜ ᱤᱭᱟᱹᱛᱮ

ᱟᱹᱱᱼᱟᱹᱨᱤ ᱦᱚᱸ ᱱᱟᱥᱮ ᱱᱟᱥᱮ ᱛᱮ ᱵᱚᱫᱚᱞ ᱤᱫᱤᱜ ᱠᱟᱱᱟ ᱟᱨ ᱩᱱᱠᱩᱣᱟᱜ ᱟᱹᱱᱼᱟᱹᱨᱤᱛᱮ ᱥᱮᱱᱚᱜ ᱯᱟᱲᱟᱣᱟᱵᱚᱱ ᱠᱟᱱᱟ ᱚᱱᱟᱛᱮ ᱪᱮᱫᱞᱮᱠᱟ ᱨᱮ ᱟᱵᱚᱣᱟᱜ ᱥᱟᱶᱛᱟ ᱨᱮ ᱟᱹᱱᱼᱟᱹᱨᱤ ᱨᱚᱯᱷᱟ ᱛᱟᱦᱮᱱᱟ ᱟᱨ ᱱᱟᱯᱟᱭ ᱛᱟᱦᱮᱱᱟ ᱚᱱᱟᱜᱮ ᱡᱷᱚᱛᱚ ᱠᱷᱚᱱ ᱟᱹᱰᱤ ᱞᱟᱹᱠᱛᱤᱜᱼᱟ